ᱦᱮᱞᱳ ᱦᱮᱸ ᱜᱚᱝᱠᱮ ᱦᱮᱸ ᱟᱢᱟᱜ ᱠᱮᱵᱽ ᱞᱮ ᱵᱷᱟᱲᱟᱣᱟᱠᱟᱫᱟ ᱦᱮᱸ ᱢᱮᱱᱠᱷᱟᱱ ᱱᱚᱣᱟ ᱫᱚ ᱠᱳᱵᱷᱤᱰ ᱪᱟᱞᱟᱜ ᱠᱟᱱᱟ ᱛᱚ ᱟᱫᱚ ᱚᱱᱟᱛᱮ ᱰᱨᱟᱭᱵᱷᱟᱨ ᱞᱮ ᱧᱮᱞᱮ ᱠᱟᱱᱟ ᱢᱟᱥᱠ ᱦᱚᱸ ᱵᱟᱭ ᱦᱚᱨᱚᱜ ᱫᱟ ᱥᱮ ᱧᱮᱞ ᱫᱟᱞᱮ ᱥᱤᱴ ᱠᱚᱦᱚᱸ ᱟᱹᱰᱤ ᱱᱚᱝᱨᱟ ᱜᱮᱭᱟ ᱟᱫᱚ ᱚᱱᱟᱛᱮ ᱟᱞᱮ ᱦᱚᱸ ᱟᱹᱰᱤ ᱵᱟᱝ ᱡᱩᱛᱞᱮ ᱟᱹᱭᱠᱟᱹᱣᱫᱟ ᱚᱱᱟᱛᱮ ᱟᱢ ᱯᱷᱳᱱ ᱠᱟᱛᱮᱫ ᱡᱩᱫᱤᱢ ᱞᱟᱹᱭᱟᱭ ᱠᱷᱟᱱ ᱟᱢᱨᱮᱱ ᱰᱨᱟᱭᱵᱷᱟᱨ ᱡᱟᱛᱮ ᱢᱟᱥᱠᱮ ᱦᱚᱨᱚᱜ ᱠᱤᱢᱵᱟ ᱜᱟᱹᱰᱤᱦᱚᱸ ᱥᱟᱯᱷᱟ ᱥᱟᱹᱯᱷᱤᱭ ᱫᱚᱦᱚᱭ ᱛᱚᱵᱮ ᱛᱚ ᱴᱷᱤᱠᱟᱹᱱ ᱜᱮᱭᱟ ᱵᱟᱝᱠᱷᱟᱱ ᱫᱚ ᱟᱞᱮ ᱦᱚᱸ ᱟᱢᱟᱜ ᱠᱮᱵᱽ ᱫᱚ ᱟᱨ ᱪᱮᱠᱟᱞᱮ ᱵᱷᱟᱲᱟᱭ ᱚᱱᱟᱜᱮ ᱯᱷᱳᱱᱛᱮ ᱞᱟᱹᱭᱟᱭ ᱢᱮ